ᱱᱟᱦᱟᱜ ᱨᱮ ᱯᱟᱹᱴᱷᱣᱟᱹᱠᱚ ᱩᱥᱩᱞ ᱥᱮ ᱞᱟᱦᱟ ᱥᱮᱱᱟᱜ ᱥᱤᱠᱷᱱᱟᱹᱛ ᱞᱟᱹᱜᱤᱫᱛᱮ ᱱᱤᱛᱚᱜ ᱟ ᱰᱤ ᱠᱚ ᱪᱷᱩᱴᱟᱹᱣ ᱠᱟᱱᱟ ᱵᱤ ᱮᱰ ᱰᱤ ᱮᱰ ᱠᱚᱨᱟᱣ ᱠᱟᱛᱮ ᱢᱟᱥᱴᱟᱨᱤᱠᱚ ᱪᱮᱥᱴᱟᱭᱮᱜᱼᱟ ᱟᱨ ᱡᱟᱦᱟᱸᱭ ᱫᱚ ᱟᱨᱚ ᱞᱟᱦᱟᱥᱮᱱᱮ ᱪᱮᱥᱴᱟᱭᱫᱟ ᱩᱱᱤᱫᱚᱭ ᱫᱟᱲᱮᱜᱠᱟᱱ ᱜᱮᱭᱟ ᱟᱭ ᱴᱤ ᱟᱭ ᱠᱚᱨᱟᱣ ᱠᱟᱛᱮᱫ ᱤᱧᱡᱤᱱᱤᱭᱟᱨ ᱠᱚ ᱦᱚᱸᱠᱚ ᱥᱮᱱᱚᱜᱠᱟᱱ ᱜᱮᱭᱟ ᱱᱤᱛᱚᱜ ᱚᱱᱟ ᱞᱮᱠᱟᱛᱮ ᱪᱷᱩᱴᱟᱹᱣᱨᱮ ᱛᱟᱦᱮᱸᱞᱮᱱ ᱠᱷᱟᱱ ᱱᱤᱥᱪᱚᱭ ᱦᱩᱭᱩᱜ ᱜᱮᱭᱟ ᱤᱧᱡᱤᱱᱤᱭᱟᱨ ᱦᱚᱸᱠᱚ ᱯᱟᱲᱦᱟᱣᱚᱜ ᱠᱟᱱᱜᱮᱭᱟ ᱟᱨ ᱯᱟᱲᱦᱟᱣ ᱞᱮᱱᱠᱷᱟᱱ ᱱᱤᱥᱪᱚᱭ ᱫᱟᱲᱮᱜ ᱜᱮᱭᱟ ᱢᱟᱥᱴᱟᱨ ᱟᱠᱟᱱᱟᱠᱚ ᱩᱱᱠᱚ ᱠᱚ ᱟᱨᱚᱠᱚ ᱞᱟᱹᱭᱮᱜᱼᱟ ᱟᱵᱚᱜᱮᱵᱚᱱ ᱰᱟᱠᱛᱟᱨᱚᱜ ᱢᱟ ᱯᱟᱲᱦᱟᱜᱨᱮ ᱦᱤᱡᱩᱜ ᱛᱟᱵᱚᱱᱯᱮ ᱛᱚ ᱚᱱᱠᱟ ᱞᱮᱠᱟᱛᱮ ᱯᱟᱲᱦᱟᱜᱠᱟᱱ ᱜᱮᱭᱟᱠᱚ ᱟᱨ ᱪᱷᱩᱴᱟᱹᱣ ᱨᱮᱜᱮ ᱦᱮᱱᱟᱜ ᱵᱚᱱᱟ ᱱᱤᱥᱪᱚᱭᱵᱚᱱ ᱢᱟᱥᱴᱟᱨᱚᱜ ᱜᱮᱭᱟ